ᱦᱮᱞᱳ ᱦᱮᱸ ᱚᱠᱚᱭ ᱯᱮ ᱞᱟᱹᱭᱫᱟ ᱟᱪᱪᱷᱟ ᱦᱮᱸ ᱢᱟ ᱞᱟᱹᱭ ᱢᱮ ᱤᱧ ᱫᱚ ᱰᱟᱠᱛᱟᱨ ᱥᱩᱡᱟᱞᱤ ᱥᱚᱨᱮᱱᱤᱧ ᱞᱟᱹᱭᱫᱟ ᱦᱮᱸ ᱦᱩᱸ ᱦᱮᱸ ᱦᱩᱸ ᱦᱩᱸ ᱟᱪᱪᱷᱟ ᱟᱪᱪᱷᱟ ᱟᱪᱪᱷᱟ ᱦᱮᱸ ᱯᱟᱹᱦᱤᱞ ᱫᱚ ᱚᱱᱠᱟ ᱥᱩᱵᱤᱫᱟ ᱠᱚ ᱵᱟᱝ ᱛᱟᱦᱮᱸ ᱠᱟᱱᱛᱮ ᱟᱵᱚᱫᱚ ᱢᱟᱱᱮ ᱵᱤᱥᱮᱥ ᱠᱟᱭᱛᱮ ᱢᱟᱱᱮ ᱫᱟᱨᱮ ᱨᱮᱱᱟᱜ ᱡᱚ ᱵᱟᱦᱟ ᱥᱮ ᱫᱟᱨᱮ ᱱᱟᱹᱲᱤ ᱠᱚ ᱥᱮ ᱨᱮᱦᱮᱫ ᱥᱤᱠᱲᱟᱹ ᱵᱟᱠᱲᱟ ᱱᱚᱣᱟ ᱨᱚᱜᱮ ᱨᱟᱱ ᱦᱤᱥᱟᱹᱵᱽ ᱛᱮᱫᱚ ᱵᱚᱱ ᱵᱮᱵᱚᱦᱟᱨ ᱛᱟᱦᱮᱸᱫᱼᱟ ᱠᱤᱱᱛᱩ ᱱᱤᱛᱳᱜ ᱫᱚ ᱵᱤᱜᱽᱜᱟᱱ ᱨᱮᱱᱟᱜ ᱟᱹᱰᱤᱼᱟᱹᱰᱤ ᱜᱮ ᱞᱟᱦᱟ ᱥᱮᱫ ᱪᱟᱞᱟᱣ ᱠᱟᱱᱟ ᱥᱮ ᱴᱮᱠᱱᱤᱠᱮᱞ ᱚᱱᱠᱟ ᱩᱱᱱᱚᱛᱤ ᱠᱷᱟᱹᱛᱤᱨ ᱨᱟᱱ ᱢᱩᱨᱜᱟᱹᱱ ᱠᱚᱦᱚᱸ ᱵᱚᱫᱚᱞ ᱦᱤᱡᱩᱜ ᱠᱟᱱᱟ ᱦᱮᱸᱛᱚ ᱱᱮᱛᱟᱨ ᱫᱚ ᱟᱫᱚ ᱚᱱᱟ ᱥᱤᱠᱲᱟᱹᱼᱵᱤᱠᱲᱟᱹ ᱠᱚ ᱵᱮᱵᱚᱦᱟᱨ ᱫᱚ ᱠᱷᱩᱵᱽ ᱮᱠᱴᱟ ᱥᱩᱵᱤᱫᱟ ᱫᱚ ᱵᱟᱝ ᱵᱟᱝ ᱧᱮᱞᱚᱜᱚᱜ ᱠᱟᱱᱟ ᱟᱨᱠᱤ ᱱᱮᱛᱟᱨᱟᱜ ᱱᱤᱭᱟᱹ ᱡᱩᱜᱽᱨᱮ ᱴᱤᱠᱟᱹᱣ ᱴᱤᱠᱟᱣ ᱞᱟᱹᱜᱤᱫ ᱨᱳᱜᱽᱼᱟᱡᱟᱨ ᱴᱤᱠᱟᱹᱣ ᱫᱟᱨᱟᱢ ᱞᱟᱹᱜᱤᱫ ᱫᱚ ᱤᱧ ᱫᱚ ᱢᱤᱫ ᱰᱟᱠᱛᱟᱨ ᱦᱤᱥᱟᱹᱵᱽᱛᱮ ᱱᱤᱭᱟᱹᱜᱮ ᱢᱟᱱᱮ ᱨᱟᱱᱤᱧ ᱮᱢᱟ ᱠᱚᱣᱟ ᱨᱩᱜᱤ ᱠᱚ ᱡᱮ ᱱᱤᱛᱚᱜ ᱟᱜ ᱡᱟᱦᱟᱸ ᱨᱟᱱ ᱢᱩᱨᱜᱟᱹᱱ ᱩᱰᱩᱠ ᱠᱟᱱᱟ ᱟᱵᱚ ᱚᱱᱟᱠᱚ ᱨᱟᱱ ᱢᱩᱨᱜᱟᱹᱱ ᱜᱮ ᱵᱮᱵᱚᱦᱟᱨ ᱵᱷᱟᱹᱜᱤᱭᱟ ᱟᱨᱠᱤ ᱟᱨ ᱚᱱᱟ ᱵᱮᱵᱚᱦᱟᱨ ᱠᱟᱛᱮ ᱫᱚ ᱡᱟᱦᱟᱱ ᱨᱳᱜᱽ ᱟᱡᱟᱨ ᱜᱮ ᱟᱹᱰᱤ ᱞᱚᱜᱚᱱ ᱥᱟᱺᱦᱤᱡ ᱪᱟᱵᱟᱜᱼᱟ

ᱦᱮᱸ ᱱᱚᱣᱟ ᱫᱚ ᱦᱩᱸ ᱦᱮᱸ ᱛᱚ ᱚᱱᱟ ᱫᱤᱠ ᱫᱤᱭᱮ ᱦᱚᱸ ᱤᱧᱤᱧ ᱞᱟᱹᱭᱟ ᱡᱮ ᱱᱮᱛᱟᱨᱟᱜ ᱨᱟᱱ ᱫᱚ ᱢᱟᱱᱮ ᱵᱷᱚᱨᱥᱟ ᱜᱟᱱᱚᱜ ᱜᱟᱱᱚᱜ ᱞᱮᱠᱟᱱᱟᱜ ᱜᱮᱠᱚ ᱵᱮᱱᱟᱣᱮᱫᱟ ᱟᱨ ᱡᱟᱦᱟᱸ ᱠᱮᱢᱤᱠᱮᱞ ᱚᱱᱟ ᱨᱟᱱᱨᱮ ᱢᱮᱥᱟᱜ ᱠᱟᱱᱟ ᱚᱱᱟᱫᱚ ᱚᱱᱟ ᱨᱟᱱ ᱡᱟᱛᱮ ᱟᱹᱰᱤ ᱫᱤᱱ ᱥᱮᱨᱢᱟ ᱯᱚᱨ ᱥᱮᱨᱢᱟ ᱡᱟᱛᱮ ᱚᱱᱟ ᱨᱟᱱ ᱵᱷᱟᱜᱮ ᱛᱟᱦᱮᱱ ᱢᱟ ᱥᱮ ᱱᱟᱯᱟᱭ ᱫᱚᱦᱚ ᱞᱟᱹᱜᱤᱫ ᱠᱤᱪᱷᱩᱼᱠᱤᱪᱷᱩ ᱠᱮᱢᱤᱠᱮᱞ ᱚᱱᱟᱨᱮ ᱢᱮᱥᱟᱜᱼᱟ ᱟᱨ ᱚᱱᱟᱫᱚ ᱦᱚᱲᱢᱚᱨᱮ ᱚᱱᱠᱟ ᱫᱚ ᱵᱟᱭ ᱵᱟᱹᱲᱤᱡᱟ ᱠᱤᱱᱛᱩ ᱯᱟᱹᱦᱤᱞ ᱡᱟᱦᱟᱸ ᱟᱵᱚ ᱥᱤᱠᱲᱟᱹᱼᱵᱤᱠᱲᱟᱹ ᱵᱚᱱ ᱵᱮᱵᱚᱦᱟᱨ ᱛᱟᱦᱮᱸᱫ ᱚᱱᱟ ᱫᱚ ᱴᱟᱴᱠᱟ ᱛᱚ ᱟᱫᱚ ᱚᱱᱟ ᱫᱚ ᱥᱚᱸᱜᱮ ᱵᱚᱱ ᱠᱚᱴᱮᱡᱟ ᱥᱮ ᱨᱟᱥᱟ ᱵᱚᱱ ᱵᱮᱱᱟᱣᱟ ᱚᱱᱠᱟ ᱠᱟᱛᱮ ᱨᱩᱜᱤ ᱠᱚ ᱡᱚᱢᱼᱧᱩ ᱦᱚᱪᱚᱭᱮᱫ ᱠᱚ ᱛᱟᱦᱮᱱᱟ ᱟᱨ ᱠᱤᱱᱛᱩ ᱱᱤᱛᱳᱜᱟᱜ ᱡᱟᱦᱟᱸ ᱨᱟᱱ ᱚᱱᱟ ᱠᱚᱫᱚ ᱟᱹᱰᱤ ᱫᱤᱱ ᱡᱟᱛᱮ ᱵᱷᱟᱜᱮ ᱛᱟᱦᱮᱱ ᱢᱟ ᱚᱱᱟ ᱵᱮᱵᱚᱦᱟᱨ ᱫᱟᱲᱮᱭᱟᱜ ᱢᱟᱠᱚ ᱨᱩᱜᱤ ᱠᱚ ᱚᱱᱟ ᱞᱟᱹᱜᱤᱫ ᱛᱮ ᱠᱤᱪᱷᱩ ᱠᱮᱢᱤᱠᱮᱞ ᱫᱚ ᱢᱮᱥᱟᱜ ᱠᱟᱱ ᱜᱮᱭᱟ ᱟᱨ ᱱᱚᱣᱟ ᱠᱚ ᱠᱮᱢᱤᱠᱮᱞ ᱦᱚᱸ ᱢᱟᱱᱮ ᱢᱟᱱᱮ ᱵᱷᱟᱜᱮ ᱞᱮᱠᱟᱛᱮ ᱴᱮᱹᱥᱴ ᱠᱟᱛᱮ ᱜᱮ ᱢᱟᱹᱱᱢᱤᱭᱟᱜ ᱦᱚᱲᱢᱚ ᱨᱮ ᱢᱟᱱᱮ ᱚᱱᱟ ᱡᱚᱢ ᱠᱟᱛᱮ ᱟᱞᱚᱭ ᱵᱟᱹᱲᱤᱡᱽ ᱢᱟ ᱱᱚᱝᱠᱟ ᱠᱟᱛᱮ ᱜᱮ ᱵᱮᱱᱟᱣ ᱦᱩᱭᱩᱜ ᱠᱟᱱᱟ ᱛᱚ ᱚᱱᱟ ᱫᱤᱠ ᱫᱤᱭᱮ ᱫᱚ ᱵᱚᱛᱚᱨ ᱵᱟᱹᱱᱩᱜ ᱟᱱᱟᱝ ᱟᱨᱠᱤ ᱦᱚᱸ ᱦᱚᱸ ᱦᱚᱸ ᱟᱪᱪᱷᱟ ᱛᱚ ᱚᱱᱟ ᱤᱫᱤᱠᱟᱛᱮ ᱤᱧ ᱫᱚᱧ ᱞᱟᱹᱭᱟ ᱯᱟᱹᱦᱤᱞᱟᱜ ᱫᱤᱱ ᱫᱚ ᱟᱞᱟᱫᱟ ᱜᱮ ᱛᱟᱦᱮᱸ ᱠᱟᱱᱟ ᱥᱮ ᱯᱟᱹᱦᱤᱞ ᱦᱚᱲ ᱠᱚᱫᱚ ᱦᱚᱲᱢᱚ ᱨᱮ ᱴᱤᱠᱟᱹᱣ ᱫᱟᱨᱟᱢ ᱫᱟᱲᱮ ᱡᱟᱦᱟᱸ ᱯᱟᱹᱦᱤᱞᱟᱜ ᱥᱮᱫᱟᱭᱟᱜ ᱡᱟᱦᱟᱸ ᱡᱚᱢᱼᱧᱩ ᱛᱟᱦᱮᱸ ᱠᱟᱱᱟ ᱟᱵᱚᱣᱟᱜ ᱚᱱᱟ ᱠᱷᱟᱹᱛᱤᱨ ᱥᱮᱫᱟᱭ ᱦᱚᱲ ᱫᱚ ᱢᱟᱱᱮ ᱟᱹᱰᱤ ᱨᱚᱠᱚᱢ ᱢᱟᱱᱮ ᱨᱳᱜᱽᱼᱟᱡᱟᱨ ᱴᱤᱠᱟᱹᱣ ᱫᱟᱲᱮ ᱞᱮᱠᱟᱱ ᱦᱚᱲᱢᱚ ᱨᱮ ᱫᱟᱲᱮ ᱛᱟᱦᱮᱸ ᱠᱟᱱ ᱛᱟᱠᱚᱣᱟ ᱚᱱᱟ ᱠᱷᱟᱹᱛᱤᱨ ᱩᱱᱫᱚ ᱢᱟᱱᱮ ᱚᱲᱟᱜ ᱨᱮ ᱱᱚᱝᱠᱟ ᱚᱲᱟᱜ ᱠᱚᱨᱮᱜᱮ ᱚᱱᱠᱟ ᱦᱩᱭᱩᱜ ᱠᱟᱱ ᱛᱟᱦᱮᱸᱫ ᱟᱠᱚ ᱜᱤᱫᱟᱹᱨ ᱠᱚ ᱥᱮ ᱱᱟᱯᱟᱭ ᱛᱮᱜᱮ ᱠᱚ ᱦᱩᱭ ᱠᱟᱱᱟ ᱠᱳᱱᱳ ᱚᱥᱩᱵᱤᱫᱟ ᱫᱚ ᱵᱟᱝ ᱦᱩᱭ ᱠᱟᱱᱟ ᱟᱨ ᱱᱤᱛᱳᱜᱟᱜ ᱫᱤᱱ ᱨᱮ ᱧᱮᱞᱚᱜᱚᱜ ᱠᱟᱱᱟ ᱡᱮ ᱱᱮᱛᱟᱨ ᱦᱚᱲᱟᱜ ᱢᱟ ᱚᱱᱠᱟ ᱥᱟᱦᱟᱣ ᱫᱟᱲᱮ ᱠᱚ ᱵᱟᱹᱱᱩᱜ ᱛᱟᱵᱚᱱ ᱥᱮ ᱱᱮᱛᱟᱨ ᱫᱤᱱ ᱨᱮ ᱟᱹᱰᱤ ᱩᱛᱟᱹᱨ ᱱᱟᱣᱟ ᱼᱱᱟᱣᱟ ᱨᱳᱜᱽ ᱟᱡᱟᱨ ᱠᱚ ᱦᱮᱡ ᱟᱠᱟᱱᱟ ᱡᱟᱦᱟᱸ ᱫᱚ ᱮᱸᱜᱟᱛᱟᱜ ᱠᱷᱩᱛᱤ ᱦᱩᱭ ᱫᱟᱲᱮᱭᱟᱜᱼᱟ ᱡᱟᱦᱟᱸᱛᱮᱫᱚ ᱟᱨ ᱟᱛᱳ ᱚᱲᱟᱜ ᱨᱮ ᱚᱱᱠᱟ ᱥᱩᱵᱤᱫᱟ ᱵᱟᱝ ᱧᱟᱢᱚᱜᱼᱟ ᱟᱫᱚ ᱤᱧ ᱫᱚᱧ ᱞᱟᱹᱭᱟ ᱱᱟᱦᱟᱜ ᱫᱤᱱ ᱨᱮᱫᱚ ᱰᱟᱠᱛᱟᱨ ᱴᱷᱮᱱ ᱜᱮ ᱚᱱᱠᱟᱱ ᱨᱩᱜᱤ ᱫᱚ ᱥᱮᱴᱮᱨ ᱵᱷᱟᱜᱮᱭᱟ ᱪᱮᱫᱟᱜ ᱥᱮ ᱚᱸᱰᱮ ᱫᱚ ᱡᱷᱚᱛᱚ ᱨᱚᱠᱚᱢᱟᱜ ᱵᱮᱵᱚᱥᱛᱟ ᱛᱟᱦᱮᱱᱟ ᱮᱸᱜᱟᱛᱟᱜ ᱡᱟᱸᱦᱟ ᱞᱮᱠᱟᱱᱟᱜ ᱚᱥᱩᱵᱤᱫᱟ ᱥᱮ ᱜᱤᱫᱽᱨᱟᱹᱣᱟᱜ ᱡᱟᱸᱦᱟ ᱞᱮᱠᱟᱱᱟᱜ ᱚᱥᱩᱵᱤᱫᱟ ᱦᱩᱭ ᱞᱮᱱᱠᱷᱟᱱ ᱚᱸᱰᱮ ᱢᱚᱱᱮ ᱠᱟᱜ ᱢᱮ ᱜᱤᱫᱽᱨᱟᱹ ᱢᱤᱫᱴᱟᱝ ᱡᱟᱱᱟᱢᱮᱱᱟᱭ ᱡᱟᱱᱟᱢ ᱛᱚᱨᱟ ᱩᱱᱤ ᱥᱟᱸᱦᱮᱫ ᱨᱮ ᱯᱨᱚᱵᱽᱞᱮᱢ ᱦᱩᱭᱮᱱ ᱛᱟᱭᱟ ᱛᱚ ᱚᱱᱟ ᱚᱱᱟ ᱚᱱᱠᱟᱱ ᱜᱷᱚᱴᱚᱱᱟ ᱡᱩᱫᱤ ᱜᱷᱚᱴᱟᱜᱼᱟ ᱚᱱᱟ ᱫᱚ ᱠᱮᱵᱚᱞ ᱦᱚᱥᱯᱤᱴᱟᱞ ᱥᱮ ᱱᱟᱨᱥᱤᱝ ᱦᱳᱢ ᱠᱚᱨᱮᱜᱮ ᱩᱱᱤ ᱚᱠᱥᱤᱡᱮᱱ ᱮᱢ ᱠᱟᱛᱮ ᱩᱱᱤ ᱜᱤᱫᱽᱨᱟᱹ ᱵᱟᱧᱪᱟᱣ ᱫᱟᱲᱮᱭᱟᱭᱟ ᱵᱚᱱ ᱢᱮᱱᱠᱷᱟᱱ ᱚᱲᱟᱜ ᱨᱮ ᱡᱩᱫᱤ ᱚᱱᱠᱟᱱᱟᱜ ᱥᱚᱢᱚᱥᱥᱟ ᱧᱮᱞᱚᱜᱚᱜᱼᱟ ᱚᱲᱟᱜ ᱨᱮᱜᱮ ᱛᱚ ᱚᱱᱟᱫᱚ ᱚᱱᱟ ᱚᱠᱥᱤᱡᱮᱱ ᱮᱢ ᱨᱮᱱᱟᱜ ᱥᱩᱵᱤᱫᱟ ᱫᱚ ᱚᱸᱰᱮᱫᱚ ᱵᱟᱵᱚᱱ ᱮᱢ ᱫᱟᱲᱮᱣᱟᱭᱟ ᱩᱱᱤ ᱫᱚ ᱛᱟᱞᱦᱮ ᱚᱱᱟ ᱠᱷᱮᱛᱨᱮ ᱩᱱᱤ ᱜᱤᱫᱽᱨᱟᱹ ᱱᱚᱥᱴᱚ ᱫᱟᱲᱮᱭᱟᱜᱼᱟᱭ ᱥᱮ ᱮᱸᱜᱟᱛ ᱦᱚᱸ ᱚᱱᱠᱟᱱᱟᱜ ᱡᱩᱫᱤ ᱚᱠᱥᱤᱡᱮᱱ ᱨᱮᱱᱟᱜ ᱫᱚᱨᱠᱟᱨ ᱦᱩᱭᱟᱭᱟ ᱠᱤᱱᱛᱩ ᱟᱛᱳ ᱚᱲᱟᱜ ᱨᱮᱫᱚ ᱩᱱᱫᱚ ᱵᱟᱵᱚᱱ ᱮᱢ ᱫᱟᱲᱮᱣᱟᱭᱟ ᱢᱟ ᱮᱱᱠᱷᱟᱱ ᱦᱚᱥᱯᱤᱴᱟᱞ ᱥᱮ ᱱᱟᱨᱥᱤᱝ ᱦᱳᱢ ᱠᱚᱨᱮ ᱚᱱᱟ ᱫᱚᱵᱚᱱ ᱮᱢ ᱫᱟᱲᱮᱣᱟᱭᱟ ᱚᱱᱟ ᱦᱚᱛᱮᱡᱛᱮ ᱦᱚᱥᱯᱤᱴᱟᱞ ᱤᱫᱤ ᱜᱮ ᱵᱷᱟᱜᱮᱭᱟ ᱟᱨᱠᱤ ᱦᱩᱸ ᱟᱫᱚ ᱟᱵᱚ ᱵᱩᱡᱷᱟᱹᱣ ᱦᱩᱭᱩᱜ ᱛᱟᱵᱚᱱᱟ ᱡᱮ ᱱᱤᱛᱳᱜ ᱟᱵᱚ ᱴᱮᱠᱱᱳᱞᱚᱡᱤ ᱟᱹᱰᱤᱼᱟᱰᱤ ᱞᱟᱦᱟ ᱥᱮᱫᱼᱮ ᱤᱫᱤᱭᱮᱫ ᱵᱚᱱᱟ ᱥᱮ ᱟᱹᱰᱤᱼᱟᱰᱤ ᱵᱷᱟᱜᱮ ᱥᱩᱵᱤᱫᱟ ᱵᱚᱱ ᱧᱟᱢᱮᱫᱟ ᱟᱫᱚ ᱥᱮᱫᱟᱭᱟᱜ ᱟᱸᱫᱷᱟ ᱯᱟᱹᱛᱭᱟᱹᱣ ᱨᱮᱜᱮ ᱡᱩᱫᱤ ᱟᱵᱚ ᱚᱸᱰᱮ ᱜᱮᱵᱚᱱ ᱛᱟᱦᱮᱱᱟ ᱛᱟᱞᱦᱮ ᱟᱵᱚ ᱞᱟᱦᱟ ᱥᱮᱫ ᱪᱤᱠᱟᱹ ᱛᱮᱵᱚᱱ ᱪᱟᱞᱟᱜᱼᱟ ᱟᱫᱚ ᱚᱱᱟ ᱠᱷᱟᱹᱛᱤᱨ ᱤᱧ ᱫᱚ ᱯᱩᱨᱟᱹᱯᱩᱨᱤ ᱱᱚᱣᱟ ᱦᱚᱸᱵᱟᱹᱧ ᱞᱟᱹᱭᱟ ᱡᱮ ᱯᱟᱹᱦᱤᱞᱟᱜ ᱨᱟᱱ ᱢᱩᱨᱜᱟᱹᱱ ᱫᱚ ᱵᱟᱝ ᱵᱷᱟᱜᱮᱭᱟ ᱥᱮ ᱵᱟᱝ ᱵᱮᱥᱟ ᱦᱮᱸ ᱚᱱᱟ ᱛᱮᱦᱚᱸ ᱯᱟᱹᱦᱤᱞ ᱫᱚᱵᱚᱱ ᱵᱮᱥᱟᱠᱟᱱᱟ ᱢᱮᱱᱠᱷᱟᱱ ᱩᱱᱟᱜ ᱯᱚᱨᱤᱵᱮᱥ ᱮᱴᱟᱜ ᱜᱮ ᱛᱟᱦᱮᱸᱠᱟᱱᱟ ᱱᱤᱛᱳᱜᱟᱜ ᱯᱚᱨᱤᱵᱮᱥ ᱟᱞᱟᱫᱟ ᱟᱠᱟᱱᱟ ᱟᱫᱚ ᱡᱩᱜᱽ ᱥᱟᱞᱟᱜ ᱛᱟᱞ ᱢᱤᱞᱟᱹᱣ ᱠᱟᱛᱮ ᱛᱟᱲᱟᱢ ᱞᱟᱹᱜᱤᱫ ᱛᱮᱫᱚ ᱱᱤᱛᱳᱜᱟᱜ ᱪᱤᱠᱤᱥᱥᱟ ᱵᱮᱵᱚᱥᱛᱟ ᱜᱮ ᱟᱯᱱᱟᱨ ᱦᱩᱭᱩᱜ ᱛᱟᱵᱚᱱᱟ ᱟᱨᱠᱤ ᱨᱟᱱ ᱢᱩᱨᱜᱟᱹᱱ ᱦᱚᱸ ᱱᱤᱛᱳᱜᱟᱜ ᱜᱮ ᱵᱮᱵᱚᱦᱟᱨ ᱦᱩᱭᱩᱜ ᱛᱟᱵᱚᱱᱟ ᱚᱱᱟ ᱛᱮᱜᱮ ᱟᱵᱚ ᱵᱷᱟᱜᱮ ᱵᱚᱱ ᱛᱟᱦᱮᱱᱟ ᱟᱨᱠᱤ ᱦᱮᱸ ᱦᱮᱸ ᱦᱩᱸ ᱦᱩᱸ ᱯᱟᱹᱦᱤᱞ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱟᱪᱪᱷᱟ ᱟᱪᱪᱷᱟ ᱴᱷᱤᱠᱜᱮᱭᱟ ᱦᱮᱸᱦᱮᱸ ᱴᱷᱤᱠᱜᱮᱭᱟ ᱦᱮᱸ ᱟᱭᱢᱟ ᱥᱟᱨᱦᱟᱣ ᱜᱮ ᱟᱢᱦᱚᱸ ᱟᱪᱪᱷᱟ ᱴᱷᱤᱠᱜᱮᱭᱟ